ᱟᱵᱚ ᱥᱟᱱᱛᱟᱲ ᱥᱟᱶᱛᱟ ᱨᱮ ᱥᱟᱱᱛᱟᱲᱤ ᱚᱱᱚᱞᱤᱭᱟᱹ ᱠᱚ ᱟᱭᱢᱟ ᱢᱮᱱᱟᱜ ᱠᱚᱣᱟ ᱡᱟᱦᱟᱸ ᱫᱚ ᱱᱟᱣᱟ ᱱᱟᱣᱟ ᱯᱚᱛᱚᱵ ᱠᱚ ᱚᱞ ᱟᱠᱟᱫᱟ ᱛᱚᱵᱮ ᱤᱧᱟᱹᱜ ᱢᱚᱱᱮ ᱨᱮᱦᱚᱸ ᱚᱞ ᱨᱮᱱᱟᱜ ᱥᱟᱱᱟᱢ ᱦᱮᱡ ᱮᱱ ᱛᱤᱧᱟᱹ ᱛᱚ ᱤᱧᱤᱧ ᱚᱞ ᱞᱟᱹᱜᱤᱫ ᱩᱭᱦᱟᱹᱨ ᱫᱚ ᱢᱮᱫ ᱛᱮ ᱡᱟᱦᱟᱸ ᱜᱮ ᱧᱮᱞ ᱧᱟᱢᱚᱜᱼᱟ ᱢᱚᱱᱮ ᱨᱮ ᱡᱟᱦᱟᱸ ᱩᱭᱦᱟᱹᱨ ᱫᱟᱲᱮᱛᱮ ᱟᱹᱭᱠᱟᱹᱣ ᱧᱟᱢᱚᱜᱼᱟ ᱱᱚᱣᱟ ᱫᱷᱟᱹᱨᱛᱤ ᱨᱮᱱᱟᱜ ᱚᱱᱩᱨᱚᱞ ᱥᱤᱨᱡᱚᱱᱤᱭᱟᱹ ᱜᱚᱲᱦᱚᱱ ᱪᱮᱬᱮ ᱪᱤᱯᱨᱩ ᱡᱤᱵᱽ ᱡᱤᱭᱟᱹᱞᱤ ᱡᱷᱚᱛᱚ ᱞᱮᱠᱟᱱᱟᱜ ᱠᱚᱜᱮ ᱩᱭᱦᱟᱹᱨ ᱦᱤᱡᱩᱜ ᱠᱷᱟᱱ ᱞᱟᱪᱷᱟᱨᱤᱧ ᱚᱞ ᱨᱟᱠᱟᱵᱟ ᱟᱨ ᱱᱚᱣᱟ ᱠᱚ ᱵᱷᱟᱵᱽ ᱠᱟᱛᱮᱫ ᱜᱮ ᱩᱭᱦᱟᱹᱨᱤᱧ ᱟᱹᱜᱩᱭᱟ ᱤᱧᱟᱹᱜ ᱚᱱᱠᱟᱱ ᱡᱟᱦᱟᱱᱟᱜ ᱠᱟᱹᱭᱫᱩᱥ ᱠᱚᱫᱚ ᱵᱟᱹᱱᱩᱜ ᱟᱱᱟᱝ ᱡᱟᱦᱟᱸ ᱛᱮ ᱤᱧᱟᱹᱜ ᱚᱞᱨᱮ ᱵᱮᱵᱷᱟᱨᱚᱜᱼᱟ ᱚᱞ ᱛᱩᱞᱩᱡ ᱜᱮ ᱡᱟᱦᱟᱸ ᱞᱮᱠᱟᱱ ᱟᱹᱭᱟᱹᱛ ᱜᱟᱯᱟᱱᱟ ᱚᱱᱠᱟ ᱜᱮ ᱚᱞ ᱨᱮᱱᱟᱜ ᱟᱲᱟᱹᱧ ᱵᱮᱵᱷᱟᱨᱟ ᱚᱱᱠᱟ ᱢᱟ ᱡᱷᱚᱛᱚ ᱞᱮᱠᱟᱱᱟᱜ ᱜᱮ ᱩᱫᱽᱜᱟᱹᱣ ᱤᱧ ᱧᱟᱢᱟ ᱟᱫᱚ ᱚᱠᱟᱴᱟᱜ ᱡᱟᱹᱥᱛᱤ ᱧᱟᱢᱚᱜᱼᱟ ᱚᱱᱟ ᱫᱚ ᱢᱮᱱ ᱵᱟᱭ ᱜᱟᱱᱚᱜᱼᱟ ᱚ ᱚᱞᱤᱡ ᱫᱚ ᱥᱟᱱᱟᱢ ᱞᱮᱠᱟᱱᱟᱜ ᱜᱮ ᱚᱞ ᱨᱮᱱᱟᱜ ᱮ ᱠᱩᱨᱩᱢᱩᱴᱩᱭᱟ ᱟᱨ ᱱᱤᱛ ᱦᱟᱹᱵᱤᱡ ᱛᱮ ᱤᱧᱫᱚ ᱥᱟᱶᱛᱟ ᱮᱴᱠᱮᱴᱚᱬᱮ ᱥᱤᱨᱡᱚᱱᱤᱭᱟᱹ ᱞᱟᱠᱪᱟᱨ ᱥᱟᱶᱦᱮᱫ ᱥᱟᱹᱜᱟᱹᱭ ᱡᱷᱚᱛᱚ ᱞᱮᱠᱟᱱᱟᱜ ᱛᱮ ᱩᱫᱽᱜᱟᱹᱣᱤᱧ ᱧᱟᱢ ᱟᱠᱟᱫᱟ